ᱵᱤᱨᱵᱷᱩᱢ ᱦᱚᱱᱚᱛ ᱨᱮ ᱞᱟᱹᱠᱛᱤᱭᱟᱱ ᱛᱷᱟᱱᱤᱛ ᱨᱚᱯᱷᱟ ᱥᱮ ᱞᱟᱭᱚᱝ ᱠᱚᱫᱚ ᱡᱟᱨᱩᱲᱟ ᱪᱟᱥᱵᱟᱥ ᱡᱤᱵᱽ ᱡᱤᱭᱟᱹᱞᱤ ᱟᱥᱩᱞ ᱫᱟᱨᱮ ᱞᱟᱜᱟᱣ ᱜᱤᱛᱤᱞ ᱨᱟᱠᱟᱵ ᱫᱷᱤᱨᱤ ᱠᱚᱴᱮᱡ ᱫᱷᱤᱨᱤ ᱨᱟᱠᱟᱵ ᱪᱟᱣᱞᱮ ᱥᱩᱜ ᱦᱩᱲᱩ ᱠᱷᱚᱡ ᱪᱟᱮᱞᱮ ᱵᱮᱱᱟᱣ ᱥᱩᱱᱩᱢ ᱵᱮᱱᱟᱣ ᱥᱩᱛᱟᱹᱢ ᱵᱮᱱᱟᱣ ᱞᱩᱢᱟᱹᱝ ᱠᱷᱚᱱ ᱥᱩᱛᱟᱹᱢ ᱵᱮᱱᱟᱣ ᱠᱤᱪᱨᱤᱪᱽ ᱵᱮᱱᱟᱣ ᱱᱮ ᱮ ᱱᱤᱭᱟᱹ ᱠᱚ ᱜᱮ ᱫᱚᱨᱠᱟᱨᱟ ᱟᱨ ᱫᱷᱤᱨᱤ ᱨᱟᱠᱟᱵ ᱠᱚᱴᱮᱡ ᱜᱤᱛᱤᱞ ᱨᱟᱠᱟᱵ ᱠᱷᱟᱹᱛᱤᱨ ᱵᱟᱥᱛᱩ ᱛᱚᱱᱛᱨᱚ ᱨᱮ ᱥᱮ ᱥᱤᱨᱡᱚᱱ ᱥᱚᱢᱯᱚᱛᱛᱤ ᱨᱮ ᱚᱥᱩᱵᱤᱫᱟ ᱵᱷᱚᱵᱤᱥᱥᱚᱛ ᱨᱮ ᱛᱤᱸᱜᱩᱜ ᱠᱟᱱᱟ ᱟᱨ ᱤᱧ ᱢᱚᱱᱮᱭᱟ ᱢᱟᱴᱷ ᱨᱮ ᱪᱟᱥᱵᱟᱥ ᱡᱤᱵᱽ ᱡᱤᱭᱟᱹᱞᱤ ᱟᱹᱥᱩᱞ ᱟᱨ ᱵᱮᱵᱽᱥᱟ ᱵᱟᱱᱤᱡᱽᱡᱚ ᱠᱤᱪᱷᱤ ᱚᱱᱟ ᱠᱚᱜᱮ ᱡᱚᱛᱚᱱ ᱦᱩᱭᱩᱜᱼᱟ